ᱚᱠᱛᱚ ᱥᱟᱶᱛᱮ ᱥᱟᱱᱛᱟᱲᱤ ᱯᱟᱹᱨᱥᱤ ᱩᱛᱱᱟᱹᱣ ᱠᱟᱱᱟ ᱱᱚᱣᱟ ᱠᱚᱫᱚ ᱟᱹᱰᱤ ᱵᱮᱹᱥ ᱟᱨ ᱢᱚᱡᱽ ᱛᱮᱜᱮ ᱪᱟᱞᱟᱜ ᱠᱟᱱᱟ ᱡᱟᱦᱟᱸ ᱞᱮᱠᱟ ᱢᱟᱲᱟᱝ ᱚᱱᱠᱟ ᱵᱟᱭ ᱦᱩᱭᱩᱜ ᱛᱟᱦᱮᱸᱫ ᱱᱤᱛᱚᱜ ᱫᱚ ᱚᱱᱟ ᱠᱷᱚᱱ ᱟᱹᱰᱤ ᱵᱮᱹᱥ ᱮᱜᱮ ᱢᱟᱲᱟᱝ ᱠᱷᱚᱱ ᱪᱟᱞᱟᱣ ᱤᱫᱤᱜ ᱠᱟᱱᱟ ᱥᱟᱱᱛᱟᱲᱤ ᱯᱟᱹᱨᱥᱤ ᱥᱮ ᱥᱟᱱᱛᱟᱲᱤ ᱵᱷᱟᱥᱟ ᱫᱚ ᱢᱟᱲᱟᱝ ᱫᱚ ᱚᱱᱠᱟ ᱫᱚ ᱥᱟᱱᱛᱟᱲᱤ ᱯᱟᱹᱨᱥᱤ ᱥᱮ ᱥᱟᱱᱛᱟᱲᱤ ᱵᱷᱟᱥᱟ ᱫᱚ ᱵᱟᱝᱠᱚ ᱥᱮᱬᱟᱭ ᱛᱟᱦᱮᱸᱫᱼᱟ ᱡᱟᱦᱟᱸ ᱞᱮᱠᱟ ᱱᱤᱛᱚᱜ ᱜᱳᱴᱟ ᱟᱛᱳ ᱫᱤᱥᱚᱢ ᱫᱤᱥᱚᱢ ᱥᱮ ᱜᱳᱴᱟ ᱜᱳᱴᱟ ᱨᱟᱡᱽᱡᱚ ᱥᱮ ᱜᱳᱴᱟ ᱵᱷᱟᱨᱚᱛ ᱫᱤᱥᱚᱢ ᱨᱮᱜᱮ ᱠᱚ ᱥᱮᱬᱟᱭᱮᱫᱟ ᱥᱮᱠᱚ ᱥᱮᱬᱟᱜ ᱠᱟᱱᱟ ᱱᱤᱛᱚᱜ ᱫᱚ ᱟᱵᱚ ᱵᱷᱟᱨᱚᱛ ᱥᱚᱨᱠᱟᱨ ᱦᱚᱸ ᱢᱟᱱᱱᱚᱛᱟᱭ ᱮᱢ ᱠᱟᱜ ᱟᱭ ᱢᱮᱱᱛᱮ ᱥᱟᱱᱛᱟᱲᱤ ᱛᱮᱦᱚᱸ ᱱᱤᱛᱚᱜ ᱫᱚ ᱡᱚᱛᱚ ᱠᱤᱪᱷᱩ ᱜᱟᱱᱚᱜᱼᱟ ᱥᱮ ᱠᱚᱨᱟᱣ ᱪᱤᱠᱟᱹ ᱜᱟᱱᱚᱜᱼᱟ ᱟᱨ ᱱᱚᱣᱟ ᱫᱚ ᱤᱧ ᱧᱮᱞ ᱤᱫᱤᱭᱫᱟ ᱠᱤ ᱢᱟᱲᱟᱝ ᱫᱚ ᱱᱚᱝᱠᱟ ᱵᱟᱝ ᱛᱟᱦᱮᱸ ᱠᱟᱱᱟ ᱡᱟᱦᱟᱸ ᱞᱮᱠᱟ ᱱᱤᱛᱚᱜ ᱡᱚᱛᱚ ᱦᱚᱲᱜᱮ ᱥᱟᱱᱛᱟᱲᱤ ᱪᱮ ᱪᱮᱫ ᱫᱚ ᱢᱟᱱᱮ ᱫᱚᱨᱠᱟᱨ ᱜᱮ ᱟᱹᱰᱤ ᱤᱱᱯᱳᱨᱴᱮᱱᱴ ᱠᱟᱱ ᱜᱮᱭᱟ ᱥᱟᱱᱛᱟᱲᱤ ᱫᱚ ᱟᱨ ᱱᱚᱣᱟ ᱠᱚᱫᱚ ᱵᱮᱥᱤ ᱠᱟᱨᱛᱮ ᱳᱰᱤᱥᱟ ᱵᱮᱝᱜᱚᱞ ᱡᱷᱟᱲᱠᱷᱚᱸᱰ ᱟᱨ ᱟᱥᱟᱢ ᱠᱚᱨᱮ ᱜᱮ ᱵᱮᱥᱤ ᱠᱟᱛᱮ ᱪᱟᱞᱟᱜ ᱠᱟᱱᱟ ᱟᱨ ᱱᱚᱣᱟ ᱫᱚ ᱦᱟᱸᱜ ᱢᱟᱲᱟᱝ ᱥᱮᱫ ᱟᱹᱰᱤ ᱡᱳᱨ ᱜᱮ ᱰᱮᱵᱷᱞᱚᱯ ᱤᱫᱤᱜᱼᱟ ᱟᱨ ᱱᱚᱣᱟ ᱰᱮᱵᱷᱞᱚᱯ ᱞᱟᱹᱜᱤᱫ ᱛᱮ ᱟᱵᱚ ᱡᱚᱛᱚ ᱦᱚᱲᱟᱜ ᱠᱩᱨᱩᱢᱩᱴᱩ ᱫᱚᱨᱠᱟᱨ ᱜᱮ ᱟᱵᱚ ᱡᱟᱦᱟᱸ ᱛᱤᱱᱟᱹᱝ ᱵᱷᱟᱨᱚᱛ ᱡᱟᱠᱟᱛ ᱥᱟᱱᱛᱟᱲ ᱠᱚ ᱢᱮᱱᱟᱜ ᱵᱚᱱᱟ ᱡᱚᱛᱚ ᱠᱚᱜᱮ ᱱᱚᱣᱟ ᱰᱮᱵᱷᱞᱚᱯ ᱞᱟᱹᱜᱤᱫ ᱟᱨᱦᱚᱸ ᱜᱚᱲᱚ ᱥᱚᱯᱚᱦᱚᱫ ᱥᱮ ᱟᱨᱦᱚᱸ ᱵᱚᱱ ᱡᱩᱢᱤᱫᱚᱜ ᱨᱮᱱᱟᱜ ᱵᱚᱱ ᱪᱮᱥᱴᱟᱭᱟ ᱡᱩᱫᱤ ᱡᱟᱦᱟᱸᱭ ᱠᱚ ᱵᱟᱝᱵᱚᱱ ᱪᱮᱫ ᱠᱟᱜᱼᱟ ᱥᱮ ᱵᱟᱝᱵᱚᱱ ᱥᱮᱬᱟ ᱠᱟᱜᱼᱟ ᱛᱟᱦᱞᱮ ᱡᱚᱛᱚ ᱦᱚᱲᱜᱮ ᱱᱚᱣᱟ ᱫᱚᱵᱚᱱ ᱥᱮᱬᱟ ᱠᱟᱜ ᱢᱟ